ᱚᱱᱟ ᱥᱟᱦᱟᱨ ᱨᱮ ᱟᱹᱰᱤ ᱠᱤᱪᱷᱩ ᱧᱟᱢᱚᱜᱼᱟ ᱫᱚᱛᱚ ᱯᱮᱱ ᱠᱚ ᱦᱚᱨᱚᱜ ᱵᱟᱸᱫᱮ ᱞᱟᱹᱜᱤᱫ ᱚᱱᱟᱛᱮ ᱚᱱᱟ ᱥᱟᱦᱟᱨ ᱨᱮᱫᱚ ᱟᱹᱰᱤ ᱡᱳᱨ ᱤᱧ ᱠᱩᱥᱤᱭᱟᱜᱼᱟ ᱟᱨ ᱚᱱᱟ ᱤᱧᱟᱹᱜ ᱠᱩᱥᱤ ᱡᱤᱱᱤᱥ ᱫᱚ ᱫᱚᱛᱚ ᱯᱮᱱᱜᱮ ᱟᱹᱰᱤ ᱵᱷᱟᱹᱜᱤ ᱵᱷᱟᱹᱜᱤᱭᱟᱜ ᱧᱟᱢᱚᱜᱼᱟ ᱱᱟᱯᱟᱭ ᱱᱟᱯᱟᱭᱟᱜ ᱟᱨ ᱟᱹᱰᱤ ᱫᱤᱱ ᱴᱮᱠᱥᱚᱜᱼᱟ ᱟᱨ ᱟᱹᱰᱤ ᱠᱚᱢ ᱫᱟᱢᱛᱮ ᱧᱟᱢᱚᱜᱼᱟ ᱚᱱᱟᱛᱮ ᱚᱱᱟ ᱟᱹᱰᱤᱧ ᱠᱩᱥᱤᱭᱟᱜᱼᱟ